ᱦᱮᱞᱳ ᱰᱟᱠᱛᱟᱨ ᱵᱟᱵᱩ

ᱫᱚᱢᱮ ᱞᱮ ᱨᱩᱭᱟᱹ ᱦᱟᱹᱥᱩᱜ ᱠᱟᱱᱟ ᱚᱠᱟ ᱠᱚᱨᱮ ᱞᱮ ᱨᱟᱱ ᱞᱮᱱ ᱠᱷᱮᱱ ᱵᱷᱟᱹᱜᱤᱜᱼᱟ ᱞᱟᱹᱭᱟᱞᱮ ᱵᱤᱱᱥᱮ ᱟᱞᱮ ᱫᱚ ᱵᱟᱞᱮ ᱵᱟᱲᱟᱭ ᱫᱚ ᱚᱱᱟ ᱵᱟᱰᱟᱭ ᱜᱮ ᱵᱟᱹᱱᱩᱜ ᱛᱟᱞᱮ ᱫᱚ ᱟᱞᱮ ᱫᱚ ᱦᱟᱥᱯᱟᱛᱟᱞ ᱰᱟᱠᱛᱟᱨ ᱠᱚ ᱦᱤᱡᱩᱜ ᱠᱟᱱᱟ

ᱟᱞᱮ ᱫᱚ ᱵᱟᱞᱮ ᱵᱟᱲᱟᱭᱟᱥᱮ ᱵᱟᱲᱟᱭ ᱜᱮ ᱚᱱᱟ ᱛᱮᱜᱮ ᱛᱚᱞᱮ ᱠᱩᱞᱤᱭᱮᱫ ᱵᱮᱱᱟ ᱟᱞᱮ ᱫᱚ ᱟᱫᱚ ᱠᱷᱚᱵᱚᱨ ᱜᱮ ᱵᱟᱞᱮ ᱟᱡᱚᱢ ᱟᱠᱟᱫᱟ ᱢᱩᱠᱷᱩ ᱥᱩᱠᱷᱩ ᱦᱚᱲ ᱫᱚ ᱟᱞᱮ ᱫᱚ ᱥᱚᱵᱫᱤᱱ ᱜᱮᱠᱚ ᱧᱮᱞ ᱠᱚᱣᱟ ᱛᱟᱦᱚᱞᱮ ᱵᱟᱝ ᱟᱫᱚ ᱞᱟᱭᱤᱱ ᱦᱩᱭᱩᱜᱼᱟ ᱛᱟᱦᱚᱞᱮ ᱟᱢᱫᱟ ᱦᱚᱲᱠᱚ ᱦᱤᱡᱩᱜᱼᱟ ᱛᱚ ᱟᱫᱚ ᱚᱱᱟ ᱨᱟᱱ ᱨᱮᱫᱚ ᱟᱫᱚ ᱯᱚᱭᱥᱟ ᱞᱟᱜᱟᱜᱼᱟ ᱛᱚ ᱟᱞᱮᱫᱚ ᱟᱫᱚ ᱵᱟᱲᱟᱭ ᱜᱮ ᱵᱟᱹᱱᱩᱜ ᱛᱟᱞᱮ ᱫᱚ ᱚᱱᱟ ᱛᱮᱜᱮ ᱞᱤᱧ ᱠᱩᱞᱤᱭᱮᱫ ᱵᱮᱱᱟ

ᱟᱞᱮ ᱫᱚ ᱵᱟᱲᱟᱭ ᱜᱮ ᱵᱟᱹᱱᱩᱜᱼᱟ ᱠᱩᱞᱤᱭᱮᱫ ᱵᱮᱱᱟ ᱟᱹᱰᱤ ᱩᱛᱟᱹᱨ ᱵᱮᱱ ᱞᱟᱹᱭᱟᱫ ᱞᱤᱧᱟᱹ ᱟᱹᱰᱤ ᱟᱹᱰᱤ ᱥᱟᱨᱦᱟᱣ ᱰᱟᱠᱛᱟᱨ ᱵᱟᱵᱩ ᱦᱮᱸ ᱴᱷᱤᱠ ᱜᱮᱭᱟ ᱛᱟᱦᱚᱞᱮ ᱫᱚᱦᱚᱭᱮᱫᱟᱞᱤᱧ ᱢᱟ